ᱤᱧ ᱡᱚᱢᱮᱴᱳ ᱠᱷᱚᱡ ᱢᱤᱫᱴᱮᱡ ᱡᱚᱢᱟᱜ ᱤᱧ ᱚᱰᱟᱨ ᱞᱮᱫᱟ ᱱᱤᱛᱚᱜ ᱟᱨ ᱵᱟᱝ ᱞᱟᱜᱟᱣ ᱤᱧ ᱠᱟᱱᱟ ᱚᱱᱟ ᱫᱚ ᱚᱱᱟ ᱠᱮᱱᱥᱮᱞ ᱠᱟᱹᱛᱤᱧ ᱯᱮ ᱚᱱᱟᱫᱚ ᱱᱤᱛᱚᱜ ᱫᱚ ᱴᱟᱭᱤᱢ ᱚᱵᱷᱟᱨ ᱱᱟ ᱥᱮ ᱵᱟᱝ ᱱᱤᱛᱚᱜ ᱟᱨ ᱵᱟᱝ ᱞᱟᱜᱟᱣ ᱤᱧ ᱠᱟᱱᱟ ᱚᱠᱚᱭ ᱦᱤᱡᱩᱜ ᱨᱮᱭᱟᱜ ᱠᱟᱛᱷᱟ ᱛᱟᱦᱮᱸ ᱠᱟᱱᱟ ᱩᱱᱤ ᱵᱟᱭ ᱦᱮᱡ ᱞᱮᱱᱟ ᱚᱠᱚᱭ ᱞᱟᱹᱜᱤᱫ ᱤᱧ ᱚᱰᱟᱨ ᱞᱮᱫᱟ ᱟᱨ ᱚᱱᱟ ᱠᱟᱨᱚᱱ ᱛᱮ ᱚᱱᱟ ᱵᱟᱵᱚᱫ ᱛᱮ ᱚᱱᱟ ᱫᱚ ᱡᱚᱢᱟᱜ ᱫᱚ ᱠᱮᱱᱥᱮᱞ ᱠᱟᱹᱛᱤᱧ ᱯᱮ ᱚᱱᱟ ᱫᱚ ᱟᱨ ᱵᱟᱝ ᱫᱚᱨᱠᱟᱨ ᱤᱧ ᱠᱟᱱᱟ ᱤᱧᱫᱚ